ᱤᱥᱤᱱ ᱚᱠᱛᱚᱨᱮ ᱤᱧ ᱫᱚ ᱩᱛᱩ ᱠᱚ ᱜᱮᱫ ᱠᱟᱛᱮᱫ ᱵᱤᱱᱴᱷᱤ ᱠᱚ ᱪᱷᱩᱨᱤ ᱠᱚ ᱢᱤᱫ ᱥᱮᱫ ᱨᱤᱧ ᱥᱟᱦᱟ ᱠᱟᱜᱼᱟ ᱟᱨ ᱚᱱᱟ ᱩᱛᱩ ᱠᱚᱫᱚᱧ ᱢᱤᱫ ᱥᱮᱫᱨᱮᱧ ᱯᱚᱴᱚᱢ ᱠᱟᱜᱼᱟ ᱡᱟᱛᱮ ᱡᱟᱦᱟᱱᱟᱜ ᱠᱚ ᱵᱟᱝ ᱧᱩᱨᱩᱣᱟᱜ ᱢᱟ ᱟᱨ ᱫᱟᱜ ᱫᱟᱜ ᱤᱧ ᱥᱩᱨ ᱠᱟᱜᱼᱟ ᱡᱟᱛᱮ ᱩᱛᱩ ᱡᱚᱠᱷᱚᱱ ᱨᱚᱸᱜᱚ ᱞᱮᱱ ᱠᱷᱟᱱ ᱛᱚᱠᱷᱚᱱ ᱫᱟᱜ ᱠᱚᱧ ᱮᱢ ᱜᱚᱫ ᱫᱟᱲᱮᱭᱟᱜᱼᱟ ᱡᱟᱛᱮ ᱵᱟᱝ ᱨᱚᱸᱜᱚᱜ ᱚᱱᱟᱜᱮ